ᱦᱮᱸ ᱯᱩᱨᱩᱞᱤᱭᱟ ᱦᱚᱱᱚᱛ ᱨᱮ ᱱᱚᱝᱠᱟ ᱢᱤᱫ ᱥᱚᱢᱚᱭ ᱠᱚᱥᱴᱚ ᱛᱟᱦᱮᱸ ᱠᱟᱱ ᱛᱟᱦᱮᱸᱜ ᱫᱚᱢᱮᱢ ᱱᱚᱝᱠᱟ ᱪᱟᱥ ᱟᱵᱟᱫ ᱫᱤᱱ ᱱᱚᱝᱠᱟ ᱫᱟᱜ ᱮ ᱫᱟᱜ ᱠᱮᱫᱟ ᱱᱚᱝᱠᱟᱭ ᱫᱟᱜ ᱠᱮᱜᱼᱟ ᱮᱠᱫᱚᱢ ᱱᱚᱝᱠᱟ ᱫᱟᱜ ᱮ ᱧᱩᱨᱩ ᱠᱮᱜᱼᱟ ᱦᱩᱲᱩ ᱦᱮᱲᱮ ᱠᱚᱦᱚᱸᱭ ᱡᱚᱛᱚᱭ ᱜᱚᱡ ᱪᱟᱵᱟ ᱠᱮᱫᱟ ᱫᱟᱜ ᱛᱮ ᱥᱤᱛᱩᱝ ᱫᱟᱜ ᱛᱮ ᱡᱚᱛᱚᱭ ᱵᱷᱟᱥᱟᱣ ᱤᱫᱤ ᱠᱮᱜᱼᱟ ᱛᱟᱨᱯᱚᱨᱮ ᱫᱷᱟᱥᱟᱣ ᱠᱮᱜ ᱟᱭ ᱠᱷᱮᱛ ᱴᱟᱺᱰᱤ ᱠᱚᱦᱚᱸ ᱛᱟᱨᱯᱚᱨᱮ ᱟᱨᱚ ᱦᱚᱸᱭ ᱛᱮᱦᱚᱸᱭ ᱯᱟᱴᱟᱣ ᱠᱮᱜᱼᱟ ᱦᱩᱭᱩᱜ ᱥᱚᱢᱚᱭᱮ ᱵᱟᱹᱲᱤᱡ ᱠᱮᱜᱼᱟ ᱟᱨ ᱱᱚᱝᱠᱟ ᱨᱟᱵᱟᱝ ᱜᱷᱚᱲᱤᱜ ᱦᱚᱸ ᱫᱚᱢᱮ ᱨᱟᱵᱟᱝ ᱠᱮᱜ ᱟᱭ ᱫᱚᱢᱮ ᱨᱟᱵᱟᱝ ᱛᱮ ᱠᱚᱥᱴᱚ ᱟᱨ ᱱᱤᱝᱠᱟᱹ ᱥᱤᱛᱩᱝ ᱜᱷᱩᱲᱤᱡ ᱦᱚᱸ ᱤᱱᱟᱹ ᱥᱮᱨᱢᱟ ᱥᱤᱛᱩᱝ ᱜᱷᱩᱲᱤ ᱦᱚᱸ ᱫᱚᱢᱮ ᱥᱤᱛᱩᱝ ᱠᱮᱜᱼᱟ ᱱᱚᱝᱠᱟᱜᱮ ᱠᱤᱪᱷᱤ ᱠᱤᱪᱷᱤ ᱦᱟᱞᱟᱛ ᱤᱧᱟᱹᱜ ᱞᱟᱹᱭᱤᱯᱷ ᱨᱮ ᱧᱮᱞ ᱠᱟᱹᱫᱟᱹᱧ ᱟᱨ ᱚᱱᱮᱠ ᱠᱤᱪᱷᱩ ᱡᱤᱱᱤᱥ ᱧᱮᱞ ᱦᱩᱭ ᱠᱟᱱᱟ ᱱᱤᱭᱟᱹ ᱥᱮᱨᱢᱟ ᱦᱚᱸ ᱪᱟᱥ ᱟᱵᱟᱫ ᱵᱷᱟᱹᱞᱤ ᱠᱟᱛᱮᱜ ᱵᱟᱝ ᱦᱩᱭ ᱞᱮᱱᱟ ᱫᱟᱜ ᱦᱚᱸ ᱵᱷᱟᱹᱞᱤ ᱠᱟᱛᱮᱜ ᱵᱟᱭ ᱫᱟᱜ ᱞᱮᱜᱼᱟ ᱱᱤᱝᱠᱟᱹᱜᱮ ᱢᱟᱱᱮ ᱟᱭᱢᱟ ᱟᱭᱢᱟ ᱡᱟ ᱧᱮᱞᱚᱜ ᱠᱟᱱᱟ ᱯᱩᱨᱩᱞᱤᱭᱟᱹ ᱡᱤᱞᱟ ᱨᱮ ᱚᱱᱠᱟ ᱫᱟᱜ ᱠᱚ ᱴᱷᱤᱠ ᱴᱷᱟᱠ ᱵᱟᱝ ᱪᱟᱥ ᱟᱵᱟᱫ ᱫᱚ ᱟᱞᱮ ᱥᱮᱱ ᱫᱚ ᱟᱞᱮ ᱥᱮᱱ ᱫᱚ ᱱᱚᱝᱠᱟ ᱟᱞᱮᱫᱚ ᱰᱤᱥᱴᱤᱠ ᱫᱚ ᱯᱩᱨᱩᱞᱤᱭᱟᱹ ᱜᱮᱞᱮ ᱯᱟᱲᱟᱜᱼᱟ ᱛᱳ ᱟᱞᱮ ᱥᱮᱱ ᱫᱚ ᱱᱚᱝᱠᱟ ᱫᱟᱜ ᱨᱮᱱᱟᱜ ᱠᱳᱱᱳ ᱥᱩᱵᱤᱫᱷᱟ ᱵᱟᱹᱱᱩᱜ ᱡᱟᱞᱟᱛᱮ ᱱᱚᱝᱠᱟ ᱨᱚᱦᱚᱭ ᱠᱟᱜ ᱨᱮᱦᱚᱸ ᱞᱮ ᱡᱮᱠᱳᱱᱳ ᱡᱤᱱᱤᱥ ᱜᱮ ᱟᱡᱛᱮ ᱜᱩᱡᱩᱜ ᱛᱟᱞᱮᱭᱟ ᱥᱤᱛᱩᱝ ᱛᱮ ᱜᱩᱡᱩᱜᱼᱟ ᱫᱟᱜ ᱠᱚ ᱴᱷᱤᱠ ᱴᱷᱟᱠ ᱵᱟᱭ ᱧᱟᱢ ᱛᱟᱞᱮᱭᱟ ᱥᱮᱨᱢᱟ ᱨᱮᱱᱟᱜ ᱫᱟᱜ ᱵᱷᱚᱨᱥᱟ ᱦᱚᱸ ᱵᱟᱝ ᱵᱟᱝᱞᱮ ᱫᱟᱲᱮᱭᱟᱜᱼᱟ ᱱᱚᱝᱠᱟ ᱚᱱᱮᱠ ᱠᱤᱪᱷᱩ ᱜᱟᱰᱟᱼᱢᱩᱰᱩ ᱠᱚᱦᱚᱸ ᱱᱚᱝᱠᱟ ᱞᱟᱹᱴᱩ ᱱᱚᱜ ᱫᱷᱟᱨᱟ ᱵᱟᱹᱱᱩᱜᱼᱟ ᱟᱨ ᱱᱚᱝᱠᱟ ᱵᱳᱭᱨᱤᱝ ᱛᱳᱭᱨᱤᱝ ᱠᱚᱦᱚᱸ ᱵᱟᱹᱱᱩᱜ ᱛᱟᱞᱮᱭᱟ ᱟᱨ ᱱᱤᱝᱠᱟᱹ ᱪᱟᱥ ᱠᱟᱛᱮᱫ ᱜᱮ ᱪᱟᱥ ᱠᱟᱛᱮᱫ ᱜᱮ ᱪᱟᱥ ᱠᱟᱛᱮᱫ ᱞᱮ ᱪᱟᱥ ᱟᱱ ᱢᱮᱱᱠᱷᱟᱱ ᱫᱚ ᱱᱚᱝᱠᱟ ᱵᱟᱝ ᱦᱮᱸ ᱵᱟᱝ ᱴᱷᱤᱠ ᱴᱷᱟᱠ ᱵᱟᱝ ᱦᱩᱭᱩᱜ ᱛᱟᱞᱮᱭᱟ ᱡᱟᱭᱟ ᱦᱚᱸ ᱚᱱᱠᱟ ᱴᱷᱤᱠ ᱴᱷᱟᱠ ᱵᱟᱝ ᱠᱟᱱ ᱛᱟᱞᱮᱭᱟ ᱫᱟᱜ ᱨᱮᱦᱚᱸ ᱡᱚᱛᱚ ᱫᱟᱜ ᱟᱹᱛᱩ ᱟᱝᱲᱚᱜ ᱛᱟᱞᱮᱭᱟ ᱟᱞᱮᱫᱚ ᱵᱩᱨᱩ ᱫᱤᱥᱚᱢ ᱦᱚᱲ ᱱᱤᱭᱟᱹ ᱠᱟᱨᱚᱱ ᱛᱮ ᱢᱟᱱᱮ ᱫᱟᱜ ᱫᱚ ᱵᱟᱭ ᱛᱟᱦᱮᱱ ᱜᱮᱭᱟ ᱢᱟᱱᱮ ᱟᱹᱛᱩ ᱟᱝᱲᱚ ᱪᱟᱵᱟᱜᱼᱟ ᱡᱩᱫᱤ ᱵᱚᱱ ᱨᱚᱦᱚᱭ ᱠᱟᱜ ᱨᱮᱦᱚᱸ ᱨᱚᱦᱚᱲᱮᱱ ᱜᱮ ᱜᱩᱡᱩᱜᱼᱟ ᱵᱟᱹᱭ ᱵᱟᱹᱭ ᱛᱮ ᱟᱨ ᱟᱹᱞᱤᱧᱟᱜ ᱚᱥᱩᱵᱤᱫᱷᱟ ᱫᱚ ᱠᱳᱱᱳ ᱦᱳᱭ ᱫᱚ ᱵᱟᱝ ᱦᱩᱭ ᱵᱟᱲᱟ ᱠᱟᱱᱟ ᱱᱚᱝᱠᱟ ᱨᱟᱵᱟᱝ ᱫᱚ ᱨᱟᱵᱟᱝ ᱜᱮᱭᱟ ᱛᱚᱵᱮ ᱨᱟᱵᱟᱝ ᱨᱮᱱᱟᱜ ᱚᱱᱠᱟᱜᱮ ᱵᱮᱵᱚᱦᱟᱨ ᱦᱩᱭᱩᱜᱼᱟ ᱥᱟᱦᱟᱱ ᱡᱷᱩᱨᱤ ᱢᱮᱱᱟᱜᱼᱟ ᱱᱚᱣᱟ ᱠᱚᱛᱮ ᱱᱚᱣᱟ ᱠᱚᱛᱮ ᱢᱟᱱᱮ ᱡᱩᱞ ᱦᱩᱭᱩᱜᱼᱟ ᱥᱮ ᱥᱮᱠᱟᱜ ᱦᱩᱭᱩᱜᱼᱟ ᱤᱱᱠᱟᱹ ᱟᱨ ᱟᱨ ᱱᱤᱛᱚᱜ ᱱᱚᱜᱼᱚᱭ ᱱᱤᱛᱚᱜ ᱥᱤᱛᱩᱝ ᱵᱟᱲᱟᱭᱮᱱᱟ ᱦᱤᱛᱚᱜ ᱫᱚ ᱟᱭᱢᱟ ᱥᱤᱛᱩᱝᱫᱟ ᱱᱚᱝᱠᱟᱭ ᱥᱤᱛᱩᱝᱫᱟ ᱱᱤᱛᱚᱜ ᱜᱚᱨᱚᱢ ᱛᱮ ᱦᱚᱲᱢᱚ ᱠᱚ ᱴᱷᱤᱠ ᱴᱷᱟᱠ ᱵᱟᱝ ᱵᱩᱡᱷᱟᱹᱜ ᱠᱟᱱᱟ ᱱᱚᱜᱼᱚ ᱱᱚᱝᱠᱟᱜᱮ ᱱᱤᱛᱚᱜ ᱱᱤᱭᱟᱹ ᱥᱮᱨᱢᱟ ᱦᱚᱸ ᱟᱨᱚ ᱠᱚᱥᱴᱚ ᱵᱩᱡᱩᱜ ᱠᱟᱱ ᱜᱮᱭᱟ ᱟᱨ